ᱟᱞᱮ ᱯᱩᱨᱵᱤ ᱥᱤᱝᱵᱷᱩᱢ ᱨᱮᱫᱚ ᱱᱚᱰᱮ ᱚᱞᱚᱜ ᱯᱟᱲᱦᱟᱣ ᱨᱮᱭᱟᱜ ᱩᱱᱟᱹᱜ ᱥᱩᱵᱤᱫᱷᱟ ᱫᱚ ᱵᱟᱹᱪᱩᱜ ᱟᱱᱟ ᱡᱟᱦᱟᱸ ᱡᱮ ᱥᱚᱨᱠᱟᱨᱤ ᱥᱠᱩᱞ ᱠᱚᱨᱮ ᱜᱮᱠᱚ ᱚᱞᱚᱜ ᱯᱟᱲᱦᱟᱜ ᱠᱟᱱᱟ ᱟᱨ ᱡᱟᱦᱟᱸ ᱛᱮᱫᱚ ᱡᱟᱦᱟᱸ ᱦᱟᱸᱜ ᱱᱚᱣᱟ ᱡᱟᱦᱟᱸ ᱞᱮᱠᱟ ᱠᱚ ᱯᱟᱲᱦᱟᱣᱮᱫ ᱠᱚᱣᱟ ᱚᱱᱠᱟ ᱜᱮ ᱦᱟᱸᱜ ᱟᱨ ᱜᱟᱨᱡᱮᱱ ᱠᱚᱦᱚᱸ ᱡᱮᱢᱚᱱ ᱟᱨᱚ ᱨᱮᱸᱜᱮᱡ ᱚᱲᱟᱜ ᱠᱚᱨᱮᱱ ᱥᱮ ᱠᱟᱹᱢᱤ ᱱᱟᱞᱦᱟ ᱛᱩᱢᱟᱹᱞ ᱠᱚ ᱥᱮᱱ ᱠᱚᱜᱼᱟ ᱩᱱᱟᱹᱜ ᱵᱟᱠᱚ ᱜᱟᱡᱡᱚ ᱫᱟᱲᱮᱭᱟᱠᱚᱣᱟ ᱟᱫᱚ ᱱᱤᱡᱮ ᱛᱮᱫ ᱛᱮᱜᱮ ᱡᱟᱦᱟᱸ ᱞᱮᱠᱟ ᱠᱚ ᱯᱟᱲᱦᱟᱜ ᱠᱟᱱᱟ ᱟᱨ ᱡᱟᱦᱟᱸᱭ ᱜᱤᱫᱽᱨᱟᱹ ᱫᱚᱠᱚ ᱯᱟᱲᱦᱟᱜ ᱠᱟᱱ ᱜᱮᱭᱟ ᱡᱟᱦᱟᱸᱭ ᱡᱟᱦᱟᱸᱭ ᱠᱚᱫᱚ ᱱᱟᱦᱟᱜ ᱵᱟᱝᱼᱟ ᱢᱟᱱᱮ ᱩᱱᱟᱹᱜ ᱡᱚᱛᱚ ᱩᱛᱟᱹᱨ ᱫᱚ ᱩᱱᱟᱹᱜ ᱤᱭᱟᱹ ᱩᱛᱟᱹᱨ ᱫᱚ ᱵᱟᱠᱚ ᱯᱟᱲᱦᱟᱜ ᱠᱟᱱᱟ ᱟᱫᱚ ᱱᱤᱡᱮᱛᱮ ᱦᱚᱸ ᱩᱱᱠᱩ ᱤᱭᱟᱹ ᱞᱟᱹᱜᱤᱫᱛᱮ ᱦᱚᱲ ᱵᱟᱝᱠᱷᱟᱱ ᱫᱚ ᱵᱷᱟᱹᱜᱤ ᱴᱷᱤᱠ ᱫᱚ ᱱᱟᱦᱟᱜ ᱵᱟᱠᱚ ᱯᱟᱲᱦᱟᱜ ᱠᱟᱱᱟ ᱡᱟᱦᱟᱸᱭ ᱨᱮᱱ ᱜᱟᱨᱡᱮᱱ ᱠᱚ ᱴᱷᱤᱠ ᱫᱷᱟᱨᱟ ᱢᱮᱱᱟᱜ ᱠᱚᱣᱟ ᱠᱚ ᱧᱮᱞ ᱥᱟᱢᱴᱟᱣᱮᱫ ᱠᱚᱣᱟ ᱩᱱᱠᱩ ᱫᱚᱠᱚ ᱯᱟᱲᱦᱟᱜ ᱠᱟᱱ ᱜᱮᱭᱟ ᱡᱟᱦᱟᱸᱭ ᱨᱮᱱ ᱜᱟᱨᱡᱮᱱ ᱠᱚ ᱡᱮᱢᱚᱱ ᱱᱟᱞᱦᱟ ᱛᱩᱢᱟᱹᱞ ᱠᱟᱛᱮᱫ ᱠᱚ ᱡᱚᱢ ᱮᱫᱟ ᱩᱱᱠᱩ ᱫᱚ ᱱᱟᱦᱟᱜ ᱚᱱᱠᱟᱜᱮ ᱛᱟᱭᱚᱢ ᱨᱮᱜᱮ ᱱᱟᱦᱟᱜ ᱢᱮᱱᱟᱜ ᱠᱚᱣᱟ ᱟᱨ ᱡᱮᱢᱚᱱ ᱡᱟᱦᱟᱸᱭ ᱠᱚᱨᱮᱱ ᱵᱷᱟᱹᱜᱤ ᱴᱷᱤᱠ ᱠᱚ ᱚᱞᱚᱜ ᱯᱟᱲᱦᱟᱜ ᱠᱟᱱᱟ ᱩᱱᱠᱩ ᱫᱚ ᱞᱟᱦᱟ ᱥᱮᱫ ᱚᱞᱚᱜ ᱯᱟᱲᱦᱟᱣ ᱠᱟᱛᱮᱫ ᱵᱷᱟᱹᱜᱤ ᱦᱚᱨ ᱰᱟᱦᱟᱨ ᱠᱚ ᱯᱟᱸᱡᱟ ᱡᱚᱝ ᱠᱟᱱᱟ ᱚᱱᱟᱛᱮ ᱵᱷᱟᱹᱜᱤ ᱦᱚᱸ ᱦᱚᱨ ᱨᱮᱠᱚ ᱥᱮᱴᱮᱨᱚᱜ ᱠᱟᱱᱟ ᱥᱮᱱᱚᱜ ᱠᱟᱱᱟ ᱟᱨ ᱡᱟᱦᱟᱸᱭ ᱚᱱᱠᱟᱱ ᱚᱲᱟᱜ ᱨᱮᱱ ᱫᱚ ᱦᱟᱸᱜ ᱚᱱᱠᱟᱜᱮ ᱞᱟᱛᱟᱨ ᱜᱟᱛᱟᱠ ᱨᱮ ᱫᱚ ᱱᱟᱦᱟᱜ ᱚᱞᱚᱜ ᱯᱟᱲᱦᱟᱣ ᱠᱟᱛᱮᱫ ᱞᱟᱛᱟᱨ ᱨᱮᱜᱮ ᱠᱚ ᱛᱟᱦᱮᱱ ᱠᱟᱱᱟ ᱠᱟᱹᱢᱤ ᱱᱟᱞᱦᱟ ᱚᱱᱟ ᱚᱱᱟ ᱠᱚᱛᱮ ᱜᱮ ᱱᱟᱦᱟᱜ ᱠᱚ ᱟᱹᱥᱩᱞᱚᱜ ᱠᱟᱱᱟ ᱚᱱᱟ ᱦᱚᱨ ᱰᱟᱦᱟᱨ ᱨᱮ ᱵᱟᱠᱚ ᱥᱮᱴᱮᱨ ᱫᱟᱲᱮᱭᱟᱜ ᱠᱟᱱᱟ ᱚᱱᱟ ᱨᱮᱭᱟᱜ ᱵᱮᱥᱚᱥᱛᱷᱟ ᱵᱟᱝ ᱤᱫᱤ ᱠᱟᱛᱮᱫ ᱟᱫᱚ ᱞᱟᱦᱟᱱᱛᱤ ᱠᱚᱫᱚ ᱠᱚ ᱞᱟᱦᱟᱱᱛᱤ ᱠᱟᱱᱟ ᱟᱨ ᱛᱟᱭᱚᱢ ᱠᱚᱨᱮᱱ ᱫᱚ ᱛᱟᱭᱚᱢ ᱨᱮᱜᱮ ᱠᱚ ᱛᱟᱦᱮᱱ ᱠᱟᱱᱟ ᱱᱚᱜᱼᱚ ᱱᱚᱝᱠᱟ ᱱᱟᱦᱟᱜ ᱱᱚᱣᱟ ᱟᱞᱮ ᱮᱞᱟᱠᱟ ᱨᱮᱭᱟᱜ ᱚᱞᱚᱜ ᱯᱟᱲᱦᱟᱣ ᱨᱮᱭᱟᱜ ᱵᱮᱵᱚᱥᱛᱷᱟ ᱫᱚ ᱢᱮᱱᱟᱜᱼᱟ ᱛᱮ ᱱᱚᱜᱼᱚ ᱱᱚᱝᱠᱟ ᱡᱟᱦᱟᱸᱭ ᱠᱚᱫᱚ ᱠᱚ ᱨᱟᱠᱟᱵ ᱤᱫᱤᱜ ᱠᱟᱱᱟ ᱡᱟᱦᱟᱸᱭ ᱠᱚᱫᱚ ᱛᱟᱭᱚᱢ ᱨᱮᱜᱮ ᱢᱮᱱᱟᱜ ᱠᱚᱣᱟ